ᱤᱧ ᱢᱤᱫᱴᱟᱱ ᱵᱟᱭᱠᱟᱨᱞᱤ ᱠᱟᱛᱮᱫ ᱤᱧ ᱪᱮᱫ ᱞᱮᱠᱟ ᱪᱮᱞᱮᱧᱡᱽ ᱨᱤᱧ ᱯᱟᱲᱟᱣ ᱞᱮᱱᱟ ᱚᱠᱚᱭ ᱵᱟᱲᱟᱭ ᱤᱧ ᱞᱮᱠᱟ ᱟᱨᱦᱚᱸ ᱡᱟᱦᱟᱸᱭ ᱠᱚ ᱚᱱᱠᱟ ᱪᱮᱞᱮᱧᱡᱽ ᱨᱮᱠᱚ ᱯᱟᱲᱟᱣ ᱵᱟᱲᱟ ᱟᱠᱟᱱᱟ ᱢᱮᱱᱠᱷᱟᱱ ᱤᱧ ᱡᱟᱦᱟᱸ ᱞᱮᱠᱟ ᱠᱟᱛᱮᱧ ᱯᱟᱨᱚᱢ ᱟᱹᱜᱩ ᱟᱠᱟᱫᱟ ᱪᱟᱸᱫᱳ ᱵᱚᱸᱜᱟ ᱴᱷᱮᱱ ᱤᱧ ᱱᱮᱦᱚᱨᱚᱜᱼᱟ ᱡᱟᱛᱮ ᱚᱱᱠᱟ ᱫᱚ ᱚᱠᱚᱭ ᱦᱚᱸ ᱟᱞᱚ ᱠᱚ ᱯᱟᱲᱟᱣ ᱵᱟᱲᱟᱜ ᱢᱟ ᱤᱧ ᱢᱤᱫ ᱫᱤᱱ ᱡᱷᱟᱲᱠᱷᱚᱱᱰ ᱠᱷᱚᱱ ᱵᱮᱝᱜᱚᱞ ᱛᱤᱧ ᱦᱤᱡᱩᱜ ᱠᱟᱱ ᱛᱟᱦᱮᱱ ᱱᱚᱣᱟ ᱦᱟᱹᱨᱭᱟᱹᱲᱯᱩᱨ ᱢᱮᱱᱫᱚ ᱠᱟᱨᱢᱟᱴᱩᱞ ᱟᱹᱛᱩ ᱨᱮ ᱜᱮ ᱠᱤᱪᱷᱩ ᱥᱟᱺᱜᱤᱧ ᱞᱟᱦᱟᱨᱮ ᱜᱮ ᱤᱧᱟᱹᱜ ᱜᱟᱹᱰᱤ ᱵᱟᱹᱲᱤᱡᱽ ᱮᱱᱟ ᱢᱮᱱᱠᱷᱟᱱ ᱚᱱᱟ ᱜᱟᱹᱰᱤ ᱢᱟ ᱵᱟᱹᱲᱤᱡᱽ ᱮᱱ ᱛᱤᱧ ᱡᱤᱞᱤᱧ ᱴᱟᱝᱠᱤ ᱞᱟᱲᱟ ᱠᱟᱛᱤᱧ ᱧᱮᱞ ᱮᱫᱟ ᱜᱟᱹᱰᱤ ᱨᱮᱱᱟᱜ ᱥᱩᱱᱩᱢ ᱫᱚ ᱪᱟᱵᱟ ᱟᱠᱟᱱᱟ ᱚᱱᱟᱛᱮ ᱧᱮᱞᱫᱟ ᱠᱟᱹᱴᱤᱡ ᱡᱟᱦᱟᱸ ᱞᱮᱠᱟ ᱠᱟᱛᱮᱫ ᱨᱮᱦᱚᱸ ᱥᱩᱱᱩᱢ ᱡᱚᱜᱟᱲ ᱠᱟᱛᱮᱫ ᱱᱤᱭᱟᱹᱜᱟᱹᱰᱤ ᱠᱩᱨᱩᱢᱩᱴᱩ ᱠᱮᱫᱟ ᱠᱩᱨᱩᱢᱩᱴᱩ ᱠᱟᱛᱮᱧ ᱪᱟᱞᱟᱣ ᱮᱱᱟ ᱵᱟᱹᱲᱤᱡᱽ ᱴᱨᱟᱯᱷᱤᱠ ᱢᱮᱱ ᱛᱮᱫᱚ ᱱᱚᱣᱟ ᱡᱮᱢᱚᱱ ᱵᱚᱦᱚᱜ ᱨᱮᱱᱟᱜ ᱦᱮᱞᱢᱮᱴ ᱜᱟᱹᱰᱤ ᱨᱮᱱᱟᱜ ᱯᱮᱯᱟᱨ ᱟᱨ ᱵᱟᱹᱲᱤᱡᱽ ᱡᱤᱱᱤᱥ ᱫᱚᱦᱚᱭ ᱨᱮ ᱡᱮᱢᱚᱱ ᱜᱟᱹᱰᱤ ᱫᱚ ᱚᱲᱟᱜ ᱨᱮᱜᱮ ᱵᱚᱱ ᱫᱚᱦᱚᱭ ᱟᱞᱚᱵᱚᱱ ᱩᱰᱩᱠ ᱢᱟ ᱵᱟᱦᱨᱮ ᱥᱮᱱ ᱫᱚ ᱥᱮ ᱦᱚᱭ ᱦᱤᱸᱥᱤᱫ ᱨᱮ ᱟᱭᱢᱟ ᱞᱮᱠᱟᱱ ᱫᱩᱨᱜᱷᱚᱴᱚᱱ ᱥᱮ ᱜᱷᱚᱴᱟᱣ ᱫᱟᱲᱮᱭᱟᱜᱼᱟ ᱚᱱᱟᱛᱮ ᱦᱚᱭ ᱦᱤᱸᱥᱤᱫ ᱠᱷᱚᱱ ᱥᱚᱱᱛᱚᱨ ᱨᱮᱵᱚᱱ ᱛᱟᱦᱮᱱ ᱢᱟ ᱵᱟᱹᱲᱤᱡᱽ ᱦᱚᱨ ᱵᱚᱱ ᱡᱮᱢᱚᱱ ᱦᱚᱨ ᱛᱟᱞᱟᱨᱮ ᱟᱹᱰᱤᱜᱟᱱ ᱰᱚᱵᱷᱟᱜ ᱥᱮ ᱠᱷᱟᱡᱚ ᱠᱚ ᱛᱟᱦᱮᱸ ᱫᱟᱲᱮᱭᱟᱜ ᱜᱮᱭᱟ ᱚᱱᱟ ᱠᱚ ᱧᱮᱞ ᱠᱟᱛᱮᱫ ᱵᱚᱱ ᱪᱟᱹᱞᱩᱭ ᱢᱟ ᱱᱟᱱᱦᱟ ᱦᱚᱨᱟᱜ ᱡᱮᱢᱚᱱ ᱜᱳᱞᱤ ᱨᱮ ᱥᱤᱢ ᱥᱩᱠᱨᱤ ᱥᱮᱛᱟ ᱰᱟᱝᱨᱤ ᱥᱮ ᱜᱤᱫᱟᱹᱨ ᱯᱤᱫᱟᱹᱨ ᱟᱨᱚ ᱱᱟᱱᱟ ᱦᱩᱱᱟᱹᱨ ᱢᱟᱹᱱᱢᱤ ᱠᱚᱠᱚ ᱛᱟᱦᱮᱱ ᱜᱮᱭᱟ ᱞᱮᱱ ᱥᱮᱞᱟᱭ ᱴᱩᱱ ᱫᱟᱜ ᱦᱚᱭ ᱦᱤᱸᱥᱤᱫ ᱫᱤᱱ ᱞᱮᱸᱡᱮᱛ ᱜᱮ ᱛᱟᱦᱮᱱ ᱜᱮᱭᱟ ᱟᱨ ᱡᱟᱦᱟᱸᱨᱮ ᱫᱚᱢᱮ ᱫᱟᱜ ᱵᱚᱦᱚᱭᱚᱜᱼᱟ ᱚᱸᱰᱮ ᱫᱚ ᱫᱚᱢᱮ ᱥᱮᱭᱟᱞᱚᱢ ᱠᱚ ᱵᱟᱹᱭᱥᱟᱹᱣ ᱛᱟᱦᱮᱱ ᱜᱮᱭᱟ ᱚᱸᱰᱮ ᱦᱚᱸ ᱥᱟᱵᱫᱷᱟᱱ ᱛᱮᱵᱚᱱ ᱪᱟᱹᱞᱩᱭ ᱢᱟ ᱵᱤᱨ ᱡᱤᱭᱟᱹᱞᱤ ᱠᱚ ᱮᱢᱟᱱ ᱠᱚ ᱴᱮᱠᱟᱣ ᱞᱟᱹᱜᱤᱫ ᱦᱚᱸ ᱟᱭᱢᱟ ᱞᱮᱠᱟᱱ ᱥᱚᱱᱛᱚᱠ ᱛᱟᱦᱮᱸ ᱞᱟᱜᱟᱣ ᱟᱵᱚᱱᱟ ᱚᱱᱟᱛᱮ ᱥᱟᱱᱟᱢ ᱦᱚᱲ ᱠᱚᱴᱷᱮᱱ ᱱᱮᱦᱚᱨ ᱥᱚᱱᱛᱚᱠ ᱨᱮᱵᱚᱱ ᱛᱟᱦᱮᱱ ᱢᱟ